ᱫᱟᱠᱟ ᱩᱛᱩ ᱤᱥᱤᱱ ᱞᱟᱹᱜᱤᱫ ᱚᱠᱛᱚ ᱫᱚ ᱡᱟᱹᱥᱛᱤ ᱫᱚ ᱵᱟᱭ ᱞᱟᱜᱟᱜᱼᱟ ᱟᱫᱚ ᱚᱱᱟ ᱦᱤᱥᱟᱹᱵ ᱫᱚ ᱞᱟᱜᱟ ᱛᱤᱱᱟᱹᱜ ᱟᱢᱮᱢ ᱤᱥᱤᱱᱮᱜᱼᱟ ᱟᱢ ᱰᱷᱮᱹᱨᱮᱢ ᱤᱥᱤᱱᱮᱜᱼᱟ ᱛᱚ ᱴᱟᱭᱤᱢ ᱦᱚᱸ ᱰᱷᱮᱹᱨ ᱜᱮ ᱞᱟᱜᱟᱜᱼᱟ ᱢᱟᱱᱮ ᱮᱹᱠ ᱫᱩ ᱜᱷᱚᱱᱴᱟ ᱦᱩᱭᱩᱜ ᱜᱮᱭᱟ ᱟᱨ ᱠᱟᱹᱡ ᱮᱢ ᱪᱚᱸᱫᱟᱭᱟᱜ ᱛᱚ ᱠᱚᱢ ᱜᱮ ᱥᱚᱢᱚᱭ ᱡᱚᱢᱟ ᱟᱨ ᱥᱮᱸᱜᱮᱞ ᱦᱚᱸ ᱧᱮᱞ ᱦᱩᱭᱩᱜᱼᱟ ᱠᱤ ᱵᱮᱥᱛᱮ ᱵᱟᱝ ᱡᱩᱞᱩᱜ ᱠᱟᱱ ᱠᱷᱟᱱ ᱚᱱᱟ ᱫᱚ ᱥᱚᱢᱚᱭᱮ ᱡᱚᱢ ᱜᱮᱭ ᱟᱨ ᱵᱮᱥ ᱜᱮ ᱡᱩᱞᱩᱜ ᱠᱟᱱᱟ ᱛᱚ ᱥᱚᱢᱚᱭ ᱵᱟᱭ ᱡᱚᱢᱟ ᱟᱨ ᱡᱟᱦᱟᱸ ᱟᱢ ᱵᱟᱢ ᱵᱟᱰᱟᱭᱟ ᱤᱥᱤᱱ ᱵᱟᱥᱟᱝ ᱫᱟᱠᱟ ᱠᱤ ᱡᱟᱦᱟᱱᱟᱜ ᱜᱮ ᱱᱟᱦᱟᱜ ᱛᱚ ᱚᱱᱟ ᱨᱮ ᱦᱚᱸ ᱥᱚᱢᱚᱭ ᱡᱚᱢ ᱜᱮᱭᱟ ᱚᱱᱟ ᱫᱚ ᱰᱷᱮᱹᱨᱮ ᱡᱚᱢᱟ ᱪᱮᱫᱟᱜ ᱥᱮ ᱚᱱᱟ ᱫᱚ ᱟᱢ ᱫᱚ ᱵᱟᱢ ᱤᱥᱤᱱ ᱵᱟᱲᱟ ᱠᱟᱜᱼᱟ ᱛᱤᱥ ᱦᱚᱸ ᱫᱚ ᱚᱱᱟ ᱦᱤᱥᱟᱹᱵ ᱵᱟᱢ ᱵᱟᱲᱟᱭ ᱠᱟᱜᱼᱟ ᱠᱤ ᱪᱮᱫ ᱠᱚ ᱪᱮᱫ ᱞᱮᱠᱟ ᱛᱚ ᱚᱱᱟ ᱫᱚ ᱟᱨ ᱦᱚᱸ ᱰᱷᱮᱹᱨ ᱥᱚᱢᱚᱭᱮ ᱡᱚᱢᱟ ᱚᱱᱟ ᱞᱟᱹᱜᱤᱫ ᱡᱟᱦᱟᱸᱢ ᱵᱟᱰᱟᱭᱟ ᱚᱱᱟ ᱫᱚ ᱡᱚᱞᱫᱤ ᱜᱮ ᱤᱥᱤᱱᱚᱜᱼᱟ ᱟᱨ ᱡᱟᱦᱟᱸᱟᱜ ᱵᱟᱰᱟᱭᱟ ᱚᱱᱟ ᱫᱚ ᱠᱟᱹᱴᱤᱡ ᱞᱮᱴ ᱧᱚᱜᱚᱜ ᱜᱮᱭᱟ ᱤᱥᱤᱱ ᱨᱮ